ᱟᱵᱚ ᱵᱷᱟᱨᱚᱛ ᱫᱤᱥᱚᱢ ᱨᱮ ᱫᱷᱚᱨᱚᱢ ᱟᱱᱟᱜ ᱴᱷᱟᱶ ᱫᱚ ᱞᱮᱠᱟ ᱛᱮᱫᱚ ᱢᱮᱱ ᱜᱟᱱᱚᱜᱼᱟ ᱞᱩᱜᱩᱼᱵᱳᱨᱳ ᱟᱨᱚ ᱚᱱᱟ ᱥᱟᱭᱤᱰ ᱨᱮᱜᱮ ᱡᱩᱜᱽ ᱡᱟᱦᱮᱨ ᱞᱩᱜᱩᱼᱵᱳᱨᱳ ᱫᱚ ᱨᱟᱵᱟᱝ ᱤᱱᱠᱟᱹ ᱨᱟᱵᱟᱝ ᱚᱠᱛᱚ ᱜᱮᱠᱚ ᱪᱟᱞᱟᱜᱼᱟ ᱜᱳᱴᱟ ᱫᱤᱥᱚᱢ ᱨᱮᱱ ᱦᱚᱲ ᱜᱮᱠᱚ ᱵᱟᱲᱟᱭ ᱜᱮᱭᱟ ᱚᱸᱰᱮ ᱫᱚ ᱞᱩᱜᱩ ᱵᱟᱵᱟ ᱥᱮ ᱞᱩᱜᱩ ᱟᱭᱳ ᱠᱚ ᱵᱚᱸᱜᱟᱼᱵᱳᱨᱳ ᱟᱹᱠᱤᱱᱟ ᱨᱟᱵᱟᱝ ᱥᱚᱢᱚᱭ ᱱᱚᱝᱠᱟ ᱴᱩᱨᱤᱥᱴ ᱵᱷᱟᱲᱟ ᱠᱟᱛᱮ ᱦᱚᱲ ᱠᱚᱠᱚ ᱪᱟᱞᱟᱜ ᱜᱮᱭᱟ ᱟᱨ ᱵᱟᱝᱠᱷᱟᱱ ᱴᱨᱮᱱ ᱛᱮᱦᱚᱸ ᱱᱚᱰᱮ ᱯᱮᱴᱮᱨ ᱵᱟᱲᱮ ᱨᱮ ᱟᱬᱜᱚ ᱠᱟᱛᱮ ᱚᱸᱰᱮ ᱢᱟᱱᱮ ᱠᱤᱪᱷᱩ ᱦᱚᱲ ᱫᱚ ᱱᱤᱭᱚᱢ ᱯᱟᱞᱚᱱ ᱠᱟᱛᱮ ᱦᱚᱸᱠᱚ ᱪᱟᱞᱟᱜ ᱜᱮᱭᱟ ᱵᱚᱸᱜᱟᱼᱵᱳᱨᱳ ᱫᱮᱵᱟᱼᱥᱮᱵᱟ ᱞᱟᱹᱜᱤᱫ ᱥᱮ ᱡᱟᱦᱟᱸᱭ ᱫᱚ ᱢᱟᱱᱚᱛ ᱠᱟᱛᱮ ᱦᱚᱸᱠᱚ ᱪᱟᱞᱟᱜ ᱜᱮᱭᱟ ᱟᱨ ᱚᱸᱰᱮ ᱫᱚ ᱵᱩᱨᱩ ᱫᱮᱡᱚᱜ ᱦᱩᱭᱩᱜᱼᱟ ᱵᱩᱨᱩ ᱠᱚ ᱪᱮᱛᱟᱱ ᱨᱮᱜᱮ ᱵᱚᱸᱜᱟᱼᱵᱳᱨᱳ ᱠᱚ ᱦᱩᱭᱩᱜᱼᱟ ᱟᱨ ᱞᱟᱛᱟᱨ ᱨᱮ ᱚᱱᱠᱟ ᱚᱱᱠᱟ ᱟᱵᱚᱣᱟᱜ ᱡᱤᱱᱤᱥ ᱯᱚᱛᱨᱚ ᱢᱟᱱᱮ ᱞᱩᱜᱽᱲᱤᱜ ᱞᱟᱯᱚᱜ ᱠᱷᱚᱱ ᱢᱟᱱᱮ ᱥᱟᱱᱛᱟᱲ ᱥᱮᱨᱣᱟ ᱨᱮᱱᱟᱜ ᱡᱟ ᱡᱟᱵᱚᱛᱤ ᱥᱟᱢᱟᱱ ᱠᱚ ᱫᱚᱠᱟᱱ ᱠᱟᱜᱼᱟ ᱥᱮᱠᱚ ᱦᱟᱴ ᱠᱟᱜᱼᱟ ᱚᱱᱟ ᱠᱚᱜᱮ ᱧᱮᱞ ᱡᱚᱝ ᱛᱮᱱᱟᱜ ᱫᱚ ᱚᱸᱰᱮ ᱫᱚ